ᱱᱤᱭᱟᱹ ᱥᱩᱱᱩᱢ ᱫᱚ ᱵᱟᱝ ᱵᱷᱟᱹᱜᱤᱭᱟ ᱡᱮᱢᱚᱱ ᱥᱩᱱᱩᱢ ᱚᱡᱚᱜ ᱞᱮᱠᱷᱟᱱ ᱡᱮᱴ ᱡᱮᱴ ᱢᱟᱱᱮ ᱥᱮᱹᱱᱴ ᱦᱚᱸ ᱟᱞᱟᱫᱟ ᱥᱮᱹᱱᱴ ᱟᱹᱭᱠᱟᱹᱜᱼᱟ ᱟᱨᱦᱚᱸ ᱢᱟᱱᱮ ᱱᱚᱝᱠᱟᱱ ᱤᱭᱟᱹ ᱠᱟᱱᱟ ᱥᱩᱱᱩᱢᱮᱢ ᱚᱡᱚᱜ ᱞᱮᱠᱷᱟᱱ ᱯᱷᱮᱨ ᱦᱚᱸ ᱩᱵ ᱦᱚᱸ ᱧᱩᱨ ᱦᱚᱸ ᱦᱩᱭ ᱫᱟᱲᱮᱭᱟᱜ ᱠᱟᱱᱟ ᱧᱩᱨᱩᱜ ᱠᱟᱱᱟ ᱟᱨᱦᱚᱸ ᱟᱹᱰᱤ ᱟᱭᱢᱟ ᱨᱚᱠᱚᱢ ᱤᱭᱟᱹ ᱢᱮᱱᱟᱜᱼᱟ ᱥᱩᱱᱩᱢ ᱚᱡᱚᱜ ᱞᱮᱠᱷᱟᱱ ᱥᱮᱹᱱᱴ ᱨᱮᱱᱟᱜ ᱵᱷᱟᱵᱽ ᱦᱚᱸ ᱟᱞᱟᱫᱟ ᱟᱹᱰᱤ ᱵᱟᱹᱲᱤᱡ ᱜᱮ ᱟᱹᱭᱠᱟᱹᱜ ᱠᱟᱱᱟ ᱡᱮ ᱟᱨ ᱥᱩᱱᱩᱢ ᱦᱚᱸ ᱡᱮᱲᱼᱡᱮᱲ ᱟᱹᱭᱠᱟᱹᱜ ᱠᱟᱱᱟ ᱱᱤᱭᱟᱹ ᱠᱚ ᱤᱭᱟᱹ ᱜᱮ ᱟᱹᱰᱤ ᱢᱟᱱᱮ ᱢᱚᱡᱽ ᱜᱮ ᱚᱡᱚᱜ ᱨᱮᱦᱚᱸ ᱢᱚᱡᱽ ᱵᱟᱝ ᱟᱹᱭᱠᱟᱹᱜᱚᱜ ᱠᱟᱱᱟ ᱟᱹᱰᱤ ᱟᱭᱢᱟ ᱨᱚᱠᱚᱢ ᱢᱟᱱᱮ ᱱᱤᱭᱟᱹ ᱥᱩᱱᱩᱢ ᱨᱮᱱᱟᱜ ᱤᱭᱟᱹ ᱢᱮᱱᱟᱜᱼᱟ ᱵᱷᱮᱡᱟᱞ ᱢᱮᱱᱟᱜᱼᱟ ᱢᱮᱱ ᱞᱮᱠᱷᱟᱱ ᱡᱮ ᱱᱤᱭᱟᱹ ᱥᱩᱱᱩᱢ ᱚᱡᱚᱜ ᱞᱮᱠᱷᱟᱱ ᱦᱚᱢ ᱡᱮᱰᱼᱡᱮᱰᱚᱜ ᱠᱟᱱᱟ ᱟᱹᱰᱤ ᱥᱮᱹᱱᱴ ᱨᱮᱱᱟᱜ ᱦᱚᱸ ᱟᱞᱟᱫᱟ ᱥᱮᱹᱱᱴ ᱵᱟᱹᱲᱤᱡ ᱦᱤᱨᱠᱷᱟᱹ ᱜᱮ ᱥᱮᱹᱱᱴ ᱦᱚᱸ ᱦᱩᱭᱩᱜ ᱠᱟᱱᱟ ᱟᱹᱰᱤ ᱟᱭᱢᱟ ᱨᱚᱠᱚᱢ ᱤᱭᱟᱹ ᱜᱮ ᱢᱮᱱᱟᱜᱼᱟ ᱟᱫᱚ ᱱᱤᱭᱟᱹ ᱥᱩᱱᱩᱢ ᱫᱚ ᱟᱹᱰᱤ ᱵᱟᱹᱲᱤᱡ ᱜᱮᱭᱟ ᱵᱟᱝ ᱢᱚᱡᱟ ᱱᱤᱭᱟᱹ ᱱᱤᱭᱟᱨ ᱜᱮ